ᱦᱮᱸ ᱦᱮᱸ ᱦᱮᱞᱳ ᱦᱮᱸ ᱢᱟ ᱞᱟᱹᱭ ᱵᱤᱱ ᱦᱮᱸ ᱦᱩᱸ ᱦᱩᱸ ᱟᱪᱪᱷᱟ ᱞᱤᱧ ᱪᱟᱞᱟᱜ ᱠᱟᱱᱟ ᱱᱤᱛᱳᱜ ᱜᱮ ᱦᱮᱸ ᱛᱤᱱ ᱠᱷᱚᱱᱟᱜ ᱫᱚᱭ ᱨᱩᱣᱟᱹᱜ ᱠᱟᱱᱟ ᱟᱪᱪᱷᱟ ᱴᱷᱤᱠᱜᱮᱭᱟ ᱱᱤᱛᱳᱜ ᱜᱮᱞᱤᱧ ᱪᱟᱞᱟᱜ ᱠᱟᱱᱟ ᱛᱟᱦᱞᱮ ᱰᱟᱠᱛᱟᱨ ᱴᱷᱮᱱ ᱤᱫᱤ ᱦᱩᱭᱩᱜᱼᱟ ᱱᱟᱝ ᱟᱪᱪᱷᱟ ᱚᱠᱟ ᱦᱚᱥᱯᱤᱴᱟᱞ ᱨᱮᱵᱚᱱ ᱵᱷᱩᱨᱛᱤᱭᱮᱭᱟ ᱱᱟᱝ ᱚ ᱢᱮᱱᱫᱤᱧ ᱦᱩᱸ ᱦᱮᱸ ᱞᱤᱧ ᱪᱟᱞᱟᱜ ᱠᱟᱱᱟ ᱰᱟᱠᱛᱟᱨ ᱪᱮᱫ ᱮᱭ ᱞᱟᱹᱭᱟ ᱛᱤᱱ ᱫᱤᱱ ᱨᱟᱱᱮ ᱮᱢᱟ ᱟᱨᱚ ᱤᱥᱠᱩᱞ ᱫᱚ ᱛᱟᱦᱞᱮ ᱵᱚᱱᱫᱚᱞᱤᱧ ᱵᱚᱱᱫᱚ ᱦᱟᱛᱟᱲᱮᱭᱟᱞᱤᱧ ᱵᱟᱞᱤᱧ ᱠᱩᱞ ᱦᱟᱛᱟᱲᱮᱭᱟ ᱦᱩᱸ ᱵᱮᱥᱛᱚ ᱞᱮᱱᱠᱷᱟᱱ ᱞᱤᱧ ᱯᱷᱳᱱᱟᱵᱮᱱᱟ ᱦᱟᱸᱜ ᱛᱟᱦᱞᱮ ᱴᱷᱤᱠ ᱜᱮᱭᱟ ᱛᱟᱞᱦᱮ ᱞᱤᱧ ᱪᱟᱞᱟᱜ ᱠᱟᱱᱟ ᱦᱮᱸ ᱫᱚᱦᱚᱭ ᱫᱟᱞᱤᱧ ᱛᱚᱵᱮ